ᱤᱧ ᱤᱥᱤᱱ ᱚᱠᱛᱮ ᱥᱚᱱᱛᱚᱨ ᱪᱮᱫ ᱞᱮᱠᱟᱹᱧ ᱛᱟᱦᱮᱸᱱᱟ ᱥᱟᱦᱟᱱ ᱛᱮ ᱤᱥᱤᱱ ᱞᱮᱠᱷᱟᱡ ᱢᱚᱸᱡᱽ ᱛᱮ ᱥᱟᱦᱟᱱ ᱴᱷᱮᱠᱟᱣ ᱦᱩᱭᱩᱜᱼᱟ ᱡᱮᱱᱚ ᱤᱧ ᱢᱟᱱᱮ ᱢᱚᱡ ᱛᱤᱧ ᱛᱟᱦᱮᱸᱱ ᱥᱮᱸᱜᱮᱞ ᱠᱩᱪ ᱵᱟᱝ ᱯᱟᱹᱥᱤᱨᱟᱹᱧ ᱟᱲᱟᱜ ᱩᱛᱩ ᱡᱚᱠᱷᱚᱱ ᱱᱟᱢᱮ ᱥᱩᱱᱩᱢ ᱛᱮᱵᱚᱱ ᱩᱛᱩᱭᱟ ᱛᱳ ᱥᱩᱱᱩᱢ ᱨᱮ ᱡᱟᱦᱟᱱᱟᱜ ᱠᱷᱟᱡᱚ ᱡᱚᱠᱷᱚᱱ ᱥᱩᱱᱩᱢ ᱪᱷᱤᱞᱠᱟᱹᱜᱼᱟ ᱢᱚᱸᱡᱽ ᱛᱮ ᱠᱷᱟᱡᱚ ᱦᱩᱭᱩᱜᱼᱟ ᱥᱩᱱᱩᱢ ᱡᱮᱱᱚ ᱤᱧ ᱵᱟᱝ ᱯᱟᱹᱥᱤᱨᱟᱹᱧ ᱢᱟᱱᱮ ᱡᱟᱦᱟᱸᱭ ᱠᱷᱟᱡᱚ ᱩᱱᱤ ᱵᱟᱝ ᱯᱟᱹᱥᱤᱨᱟᱭ